ᱦᱮᱸ ᱢᱟᱹᱛᱤᱧ ᱢᱮᱱᱫᱟ ᱛᱮᱦᱮᱧ ᱜᱟᱯᱟ ᱫᱚ ᱱᱚᱜᱼᱚᱭ ᱵᱚᱨᱥᱟ ᱯᱟᱲᱟᱜ ᱠᱟᱱᱟᱛᱚ ᱛᱮᱦᱮᱧ ᱜᱟᱯᱟ ᱫᱚ ᱜᱟᱹᱪᱷᱤ ᱞᱮ ᱟᱯᱷᱚᱨ ᱵᱟᱲᱟᱭᱮᱫᱟ ᱛᱚ ᱦᱩᱲᱩ ᱪᱟᱥ ᱞᱟᱹᱜᱤᱫ ᱦᱮᱸ ᱜᱟᱹᱪᱷᱤᱞᱮ ᱟᱯᱷᱚᱨ ᱮᱫᱟ ᱟᱨ ᱥᱚᱵᱽᱡᱤ ᱪᱟᱥ ᱠᱚᱦᱚᱸ ᱦᱩᱭᱩᱜ ᱠᱟᱱ ᱜᱮᱭᱟ ᱦᱳᱭ ᱫᱚ ᱦᱩᱲᱩ ᱤᱛᱟᱹ ᱫᱚ ᱮᱠᱷᱚᱱ ᱟᱞᱮ ᱜᱮᱞᱮ ᱥᱚᱝᱜᱨᱚᱦᱚ ᱠᱟᱛᱮᱫ ᱞᱮ ᱫᱚᱦᱚᱣ ᱠᱟᱫᱟ ᱚᱲᱟᱜ ᱨᱮ ᱢᱟᱱᱮ ᱥᱳᱫᱷᱚᱱ ᱠᱟᱛᱮᱫ

ᱟᱫᱚ ᱚᱱᱟ ᱤᱛᱟᱹ ᱜᱮᱞᱮ ᱟᱯᱷᱚᱨ ᱞᱟᱹᱜᱤᱫ ᱦᱮᱸ ᱤᱛᱟᱹ ᱠᱚ ᱢᱮᱱᱟᱜ ᱜᱮᱭᱟ ᱛᱮᱦᱮᱧ ᱜᱟᱯᱟ ᱞᱟᱹᱜᱤᱫ ᱫᱚ ᱦᱚᱸ ᱡᱷᱤᱜᱟᱹ ᱢᱮᱱᱟᱜᱼᱟ ᱠᱟᱨᱞᱟ ᱢᱮᱱᱟᱜᱼᱟ ᱰᱷᱮᱲᱚᱥ ᱢᱮᱱᱟᱜᱼᱟ ᱚᱱᱟ ᱠᱚ ᱵᱚᱨᱥᱟ ᱨᱮᱱᱟᱜ ᱢᱮᱱᱟᱜᱼᱟ ᱛᱮᱦᱮᱧ ᱜᱟᱯᱟ ᱚᱱᱟ ᱠᱚ ᱥᱳᱫᱷᱚᱱ ᱠᱟᱛᱮᱫ ᱞᱮ ᱫᱚᱦᱚ ᱟᱠᱟᱫᱼᱟ ᱤᱱᱟᱹ ᱠᱚᱜᱮ ᱟᱨ ᱦᱟᱱᱟ ᱥᱤᱡᱮᱱ ᱫᱚ ᱦᱟᱱᱟ ᱥᱤᱡᱮᱱ ᱞᱟᱹᱜᱤᱫ ᱦᱩᱭᱩᱜᱼᱟ ᱦᱮᱸ ᱵᱷᱤᱞᱤ ᱠᱟᱛᱮᱫ ᱨᱚᱦᱚᱭ ᱠᱟᱛᱮᱫ ᱛᱟᱨᱯᱚᱨᱮ ᱠᱷᱚᱱᱴᱤ ᱫᱤᱭᱮ ᱵᱟᱵᱮᱨ ᱴᱟᱜᱟᱣ ᱠᱟᱛᱮᱫ ᱢᱟᱪᱟᱱ ᱵᱮᱱᱟᱣ ᱦᱩᱭᱩᱜᱼᱟ ᱟᱹᱰᱤ ᱢᱚᱡᱽ ᱡᱷᱤᱜᱟᱹ ᱠᱚᱫᱚ ᱟᱨ ᱡᱷᱤᱜᱟᱹ ᱦᱮᱸ ᱫᱟᱜ ᱠᱚᱫᱚ ᱧᱟᱢ ᱨᱮᱦᱚᱸᱭ ᱩᱥᱩᱞ ᱢᱟᱪᱷᱟ ᱵᱷᱤᱞᱤ ᱦᱩᱭᱩᱜᱼᱟ ᱟᱫᱚ ᱫᱟᱜ ᱡᱮᱱᱚ ᱱᱟᱞᱟ ᱱᱟᱞᱟᱛᱮ ᱜᱚᱡᱚᱜ ᱟᱨ ᱛᱟᱦᱚᱞᱮ ᱫᱟᱜ ᱟᱨ ᱵᱟᱝ ᱛᱤᱜᱩᱱᱟ ᱫᱟᱜ ᱛᱤᱜᱩ ᱦᱚᱪᱚᱣᱟᱜ ᱠᱷᱟᱱ ᱫᱚ ᱵᱟᱝ ᱦᱩᱭᱩᱜ ᱛᱚ ᱫᱟᱨᱮ ᱜᱚᱡᱚᱜᱼᱟ ᱚᱱᱟᱛᱮ ᱵᱷᱤᱞᱤ ᱞᱮ ᱩᱥᱩᱞᱟ ᱟᱫᱚ ᱚᱱᱟ ᱩᱥᱩᱞ ᱠᱟᱛᱮᱫ ᱫᱟᱜ ᱞᱮ ᱜᱚᱡ ᱦᱚᱪᱚᱭᱟ ᱫᱟᱜ ᱜᱚᱡ ᱠᱟᱛᱮᱫ ᱟᱫᱚ ᱚᱱᱟ ᱠᱷᱩᱱᱴᱤ ᱞᱮ ᱵᱤᱫᱟᱹ ᱟᱫᱚ ᱚᱱᱟ ᱛᱟᱨ ᱫᱤᱭᱮ ᱱᱮᱴ ᱞᱮᱠᱟ ᱞᱮ ᱴᱟᱜᱟᱣᱟ ᱛᱟᱦᱚᱞᱮ ᱚᱱᱟ ᱱᱟᱹᱲᱤ ᱨᱟᱠᱟᱵᱟ ᱟᱨ ᱡᱚᱜᱼᱟ ᱛᱟᱦᱚᱞᱮ ᱡᱚ ᱠᱚ ᱵᱟᱝ ᱡᱚᱯᱚᱜᱼᱟ ᱚᱛ ᱨᱮ ᱟᱨ ᱵᱟᱝ ᱥᱮᱭᱟᱜᱼᱟ ᱟᱨ ᱜᱚᱫ ᱦᱚᱸ ᱥᱩᱵᱤᱫᱟ ᱜᱮᱭᱟ ᱚᱱᱟ ᱞᱟᱛᱟᱨ ᱞᱟᱛᱟᱨᱛᱮᱢ ᱜᱚᱫᱟ ᱦᱮᱸ ᱵᱷᱟᱹᱜᱤ ᱵᱷᱮᱨᱟᱭᱴᱤ ᱡᱷᱤᱜᱟᱹ ᱠᱟᱱᱟ ᱵᱚᱨᱥᱟ ᱨᱮᱭᱟᱜ ᱞᱟᱹᱴᱩ ᱞᱟᱹᱴᱩ ᱡᱚᱜᱼᱟ ᱡᱮᱞᱮᱧ ᱡᱮᱞᱮᱧ

ᱦᱮᱸ ᱵᱮᱜᱟᱲ ᱪᱟᱨᱟ ᱠᱚᱫᱚ ᱞᱮ ᱛᱷᱚᱲᱟ ᱫᱚᱞᱮ ᱟᱯᱷᱚᱨ ᱠᱟᱫᱟ ᱟᱨ ᱛᱷᱚᱲᱟ ᱫᱚᱞᱮ ᱨᱚᱦᱚᱭ ᱠᱟᱫᱟ ᱚᱱᱮ ᱡᱷᱚᱢᱯᱟ ᱵᱮᱜᱟᱲ ᱡᱟᱦᱟᱸ ᱦᱚᱲ ᱠᱚ ᱢᱮᱛᱟᱜ ᱠᱟᱱᱟ ᱟᱵᱚᱣᱟ ᱚᱱᱟ ᱟᱹᱰᱤ ᱛᱷᱚᱯᱟ ᱛᱷᱚᱯᱟ ᱡᱚᱜᱼᱟ ᱚᱱᱮ ᱚᱱᱟ ᱠᱚ ᱵᱮᱜᱟᱲ ᱢᱮᱱᱟᱜᱼᱟ ᱚᱱᱟᱠᱚᱞᱮ ᱨᱚᱦᱚᱭ ᱠᱟᱫᱟ ᱚᱱᱟ ᱠᱚᱫᱚ ᱱᱚᱜᱼᱚᱭ ᱫᱟᱨᱮ ᱦᱳᱭ ᱟᱠᱟᱱᱟ ᱵᱟᱦᱟ ᱱᱟᱦᱟᱸᱜ ᱯᱨᱟᱭ ᱦᱤᱡᱩᱜᱼᱟ ᱵᱟᱨ ᱟᱨ ᱢᱤᱫ ᱪᱟᱸᱫᱚ ᱠᱷᱟᱱ ᱜᱮ ᱚᱱᱟ ᱠᱚ ᱚᱱᱟ ᱠᱚ ᱪᱟᱨᱟᱢ ᱟᱹᱜᱩᱭᱟᱛᱚ ᱪᱟᱨᱟ ᱫᱚ ᱢᱳᱴᱟᱢᱩᱴᱤ ᱯᱚᱨᱮ ᱥᱚᱯᱛᱟᱦᱚᱢ ᱥᱮᱱ ᱞᱮᱱᱠᱷᱟᱱ ᱜᱮ ᱚᱱᱟ ᱵᱮᱜᱟᱲ ᱪᱟᱨᱟᱢ ᱧᱟᱢᱟ ᱡᱷᱤᱜᱟᱹ ᱪᱟᱨᱟ ᱠᱚᱦᱚᱸ ᱡᱚᱛᱚ ᱜᱮ ᱨᱮᱰᱤ ᱜᱮ ᱢᱮᱱᱟᱜᱼᱟ ᱦᱮᱸ ᱦᱤᱡᱩᱜ ᱢᱮ ᱱᱟᱦᱟᱸᱜ ᱦᱤᱡᱩᱜ ᱠᱟᱱ ᱥᱚᱯᱛᱟ ᱨᱮ ᱦᱮᱸ ᱦᱮᱸ ᱦᱮᱸ ᱴᱷᱤᱠ ᱜᱮᱭᱟ ᱴᱷᱤᱠ ᱜᱮᱭᱟ ᱦᱤᱡᱩᱜ ᱢᱮ ᱱᱟᱦᱟᱸᱜ ᱦᱮᱸ